ᱤᱧ ᱱᱤᱭᱟᱹ ᱛᱮᱜᱮ ᱠᱩᱥᱤᱧ ᱵᱩᱡᱷᱟᱹᱣᱟ ᱡᱮ ᱢᱩᱞᱟᱹ ᱠᱚᱨᱟᱞᱟ ᱯᱩᱨᱟᱹᱭ ᱦᱚᱛᱚᱫ ᱱᱤᱭᱟᱹᱠᱩᱧ ᱨᱚᱦᱚᱭ ᱟᱠᱟᱫᱟ ᱫᱚᱢᱮ ᱜᱮ ᱦᱩᱭ ᱟᱠᱟᱱ ᱛᱤᱧᱟᱹ ᱚᱱᱟᱛᱮ ᱟᱹᱰᱤ ᱡᱳᱨ ᱜᱮᱧ ᱠᱩᱥᱤᱭᱮᱱᱟ